ᱛᱤᱨᱞᱟᱹ ᱦᱚᱯᱚᱱ ᱠᱚᱫᱚ ᱡᱟᱣᱫᱤᱱ ᱜᱮ ᱤᱭᱟᱹ ᱠᱚ ᱛᱟᱦᱮᱸ ᱠᱟᱱᱟ ᱛᱟᱦᱮᱸ ᱠᱟᱱᱟ ᱦᱟᱴ ᱯᱟᱛᱟ ᱦᱚᱸ ᱚᱱᱮ ᱚᱱᱠ ᱵᱟᱠᱚ ᱫᱟᱬᱟᱱᱟ ᱡᱟᱦᱟᱸ ᱥᱮᱫ ᱠᱚ ᱪᱟᱞᱟᱜ ᱠᱷᱟᱱ ᱜᱟᱨᱡᱮᱱ ᱥᱟᱞᱟᱜ ᱜᱮᱠᱚ ᱪᱟᱞᱟᱜ ᱛᱟᱦᱮᱸᱫ ᱟᱨ ᱱᱮᱛᱟᱨ ᱫᱚ ᱵᱟᱝ ᱱᱮᱛᱟᱨ ᱫᱚ ᱡᱟᱦᱟᱸ ᱥᱮᱫ ᱮ ᱢᱚᱱᱮ ᱠᱮᱜ ᱚᱱᱛᱮ ᱜᱮ ᱪᱟᱞᱟᱜ ᱠᱟᱱᱟ ᱠᱚ ᱟᱨ ᱚᱠᱟ ᱡᱚᱠᱷᱚᱱ ᱫᱚ ᱡᱟᱣ ᱫᱚ ᱛᱟᱦᱮᱸᱫ ᱡᱟᱦᱟᱸ ᱫᱚ ᱛᱟᱦᱮᱱᱟ ᱟᱹᱰᱤ ᱵᱮᱥ ᱠᱚ ᱠᱟᱹᱢᱤᱭᱟ ᱡᱟᱦᱟᱸᱭ ᱡᱟᱦᱟᱸ ᱠᱚ ᱵᱩᱫᱷᱤ ᱫᱤᱥᱟᱹ ᱦᱚᱭᱛᱚᱠᱳ ᱰᱷᱮᱨ ᱛᱟᱦᱮᱸ ᱠᱟᱱᱟ ᱟᱨ ᱱᱮᱛᱟᱨ ᱠᱚᱣᱟᱜ ᱫᱚ ᱚᱱᱠᱟ ᱫᱚ ᱵᱟᱝᱟ ᱡᱟᱵ ᱡᱟᱦᱟᱱᱟᱜ ᱮ ᱢᱚᱱ ᱢᱚᱨᱡᱤ ᱠᱮᱜᱼᱟ ᱚᱱᱟᱜᱮ ᱱᱮᱛᱟᱨ ᱫᱚᱠᱚ ᱠᱟᱹᱢᱤᱭᱮᱫᱼᱟ ᱚᱱᱠᱟ ᱠᱚ ᱦᱩᱭᱩᱜᱼᱟ ᱦᱩᱱᱟᱹᱝ ᱟᱨ ᱪᱮᱫᱟᱜ ᱥᱮ ᱦᱟᱴ ᱯᱟᱛᱟ ᱦᱚᱸ ᱱᱮᱛᱟᱨ ᱫᱚᱡᱟᱦᱟᱸ ᱥᱮᱫ ᱠᱚ ᱪᱟᱞᱟᱜ ᱠᱟᱱᱟ ᱠᱚ ᱟᱠᱚᱣᱟᱜ ᱢᱚᱱ ᱢᱚᱨᱡᱤ ᱟᱨ ᱚᱲᱟᱜ ᱨᱮᱭᱟᱜ ᱠᱟᱹᱢᱤ ᱦᱚᱸ ᱩᱱᱟᱹᱜ ᱵᱟᱠᱚ ᱠᱟᱹᱢᱤ ᱠᱟᱱᱟ ᱟᱨ ᱚᱞ ᱯᱟᱲᱦᱟᱣ ᱠᱟᱱᱟ ᱠᱚ ᱵᱚᱞᱮ ᱚᱞ ᱯᱟᱲᱦᱟᱣ ᱮᱱᱟᱭ ᱪᱮ ᱵᱟᱝᱟ ᱮᱱᱠᱷᱟᱱ ᱩᱱᱤ ᱫᱚ ᱦᱮᱨᱮᱞ ᱜᱚᱨᱚᱵᱮ ᱫᱮᱠᱷᱟᱣᱟ ᱚᱱᱠᱟ ᱫᱚ ᱵᱟᱝ ᱚᱲᱟᱜ ᱨᱮᱭᱟᱜ ᱠᱟᱹᱢᱤ ᱠᱚ ᱮᱢᱟᱱ ᱛᱮᱢᱟᱱ ᱠᱟᱹᱢᱤ ᱠᱚᱦᱚᱸ ᱠᱟᱹᱢᱤ ᱫᱚᱨᱠᱟᱨ ᱜᱮ ᱟᱨ ᱡᱟᱦᱟᱸ ᱥᱮᱫ ᱪᱟᱞᱟᱜ ᱠᱷᱟᱱ ᱜᱟᱨᱡᱮᱱ ᱥᱟᱞᱟᱜ ᱜᱮ ᱪᱟᱞᱟᱣ ᱫᱚᱨᱠᱟᱨ ᱜᱮ ᱟᱨ ᱚᱲᱟᱜ ᱨᱮᱱᱟᱜ ᱚᱲᱟᱜ ᱦᱚᱲ ᱡᱟᱦᱟᱸ ᱠᱚ ᱢᱮᱱᱟ ᱚᱱᱟᱜᱮ ᱟᱸᱡᱚᱢ ᱫᱚᱨᱠᱟᱨ ᱟᱨ ᱞᱮᱠᱤᱱ ᱵᱟᱢ ᱟᱸᱡᱚᱢ ᱠᱷᱟᱱ ᱫᱚ ᱵᱮᱥ ᱵᱟᱭ ᱜᱟᱱᱚᱜᱼᱟ ᱟᱫᱚ ᱚᱱᱟ ᱠᱚᱜᱮ ᱡᱟᱣ ᱦᱤᱥᱟᱹᱵ ᱟᱨ ᱱᱤᱛᱚᱜ ᱟᱜ ᱦᱤᱥᱟᱹᱵ ᱠᱟᱹᱡ ᱟᱹᱰᱤ ᱰᱷᱮᱨ ᱵᱚᱫᱚᱞ ᱦᱩᱭ ᱟᱠᱟᱱᱟ